ᱫᱟᱫᱟ ᱟᱢ ᱴᱷᱮᱱ ᱠᱷᱚᱱ ᱟᱞᱮ ᱪᱟᱨ ᱪᱟᱠᱟ ᱜᱟᱹᱲᱤᱞᱮ ᱵᱩᱠᱤᱝ ᱞᱮᱫᱟ ᱛᱳ ᱯᱮᱲᱟ ᱦᱚᱲᱚᱜ ᱪᱟᱞᱟᱜ ᱞᱟᱹᱜᱤᱫ ᱟᱨ ᱱᱤᱛᱚᱝ ᱢᱟ ᱱᱚᱜᱼᱚᱭ ᱦᱟᱡᱟᱨ ᱴᱟᱠᱟᱛᱮ ᱟᱢ ᱴᱷᱮᱱ ᱢᱟ ᱠᱟᱛᱷᱟ ᱦᱩᱭ ᱟᱠᱟᱱ ᱟᱨ ᱱᱤᱛᱚᱝ ᱢᱟ ᱰᱨᱟᱭᱵᱷᱟᱨ ᱢᱟ ᱩᱱᱤ ᱢᱟ ᱱᱤᱛᱚᱜ ᱵᱟᱨᱚᱥᱚ ᱴᱟᱠᱟᱭ ᱠᱚᱭᱮᱫ ᱞᱮᱭᱟ ᱛᱳ ᱵᱟᱨᱚᱥᱚ ᱴᱟᱠᱟ ᱫᱚ ᱤᱧ ᱢᱟ ᱟᱢ ᱥᱟᱛᱮᱜ ᱢᱟ ᱦᱟᱡᱟᱨ ᱴᱟᱠᱟ ᱛᱤᱧ ᱠᱟᱛᱷᱟ ᱟᱠᱟᱫ ᱟᱨ ᱮᱰᱵᱷᱟᱱᱥ ᱤᱧ ᱮᱢ ᱜᱚᱫ ᱟᱫ ᱢᱮᱭᱟ ᱯᱟᱸᱥᱥᱳ ᱴᱟᱠᱟ ᱟᱨ ᱩᱱᱤ ᱵᱟᱨᱚᱥᱚ ᱴᱟᱠᱟᱭ ᱠᱚᱭ ᱮᱫ ᱞᱮᱭᱟ ᱟᱫᱚ ᱚᱠᱟ ᱩᱱᱟᱹᱜ ᱫᱚ ᱵᱟᱞᱮ ᱮᱢᱟᱭᱟ ᱟᱞᱮ ᱫᱚ ᱵᱟᱨᱚᱥᱚ ᱴᱟᱠᱟ ᱢᱟ ᱵᱟᱞᱮ ᱮᱢᱟᱭᱟ ᱤᱧ ᱢᱟ ᱟᱢᱜᱮ ᱦᱟᱡᱟᱨ ᱴᱟᱠᱟ ᱛᱤᱧ ᱤᱭᱟᱹ ᱢᱮᱱ ᱟᱠᱟᱫ ᱢᱮ ᱟᱨ ᱮᱰᱵᱷᱟᱱᱥ ᱦᱚᱸ ᱯᱟᱸᱥᱥᱳ ᱴᱟᱠᱟᱧ ᱮᱢ ᱟᱠᱟᱫ ᱢᱮᱭᱟ ᱟᱨ ᱤᱧᱫᱚ ᱱᱤᱛᱚᱜ ᱫᱚ ᱤᱱᱟᱹᱜ ᱜᱤᱧ ᱮᱢᱚᱜᱚᱜᱼᱟ ᱦᱟᱡᱟᱨ ᱴᱟᱠᱟᱜᱮ